ᱱᱚᱜᱼᱚᱭ ᱱᱤᱛᱚᱜ ᱧᱮᱞᱚᱜ ᱠᱟᱱ ᱜᱮᱭᱟ ᱥᱮ ᱞᱟᱹᱭ ᱫᱟᱹᱧ ᱡᱮ ᱟᱵᱚ ᱥᱟᱱᱛᱟᱲ ᱵᱟᱵᱚᱫᱽ ᱛᱮᱫᱚ ᱟᱹᱰᱤ ᱫᱤᱱ ᱯᱟᱹᱦᱤᱞ ᱦᱟᱯᱲᱟᱢ ᱠᱚᱫᱚ ᱢᱚᱡᱽ ᱛᱮᱜᱮ ᱠᱚ ᱛᱟᱦᱮᱱ ᱠᱟᱱ ᱛᱟᱦᱮᱱᱟ ᱡᱮ ᱟᱨ ᱡᱟᱭᱜᱟ ᱡᱩᱢᱤ ᱦᱚᱸ ᱢᱚᱡᱽ ᱜᱮ ᱪᱟᱥᱚᱜ ᱠᱟᱱ ᱛᱟᱦᱮᱸᱫ ᱛᱮᱠᱚ ᱢᱚᱡᱽ ᱨᱤᱞᱟᱹᱢᱟᱞᱟ ᱜᱮᱠᱚ ᱛᱟᱦᱮᱸ ᱠᱟᱱᱟ ᱟᱨ ᱯᱟᱹᱦᱤᱞ ᱠᱚ ᱦᱟᱯᱲᱟᱢ ᱫᱚ ᱡᱟᱭᱜᱟ ᱡᱩᱢᱤ ᱫᱚ ᱵᱟᱠᱚ ᱠᱤᱨᱤᱧ ᱟᱹᱠᱷᱨᱤᱧᱮᱫ ᱛᱟᱦᱮᱱᱟ ᱚᱱᱟᱛᱮ ᱟᱹᱰᱤ ᱢᱚᱡᱽ ᱠᱚ ᱛᱟᱦᱮᱸ ᱠᱟᱱᱟ ᱟᱨ ᱱᱤᱛᱚᱜ ᱢᱟ ᱱᱚᱜᱼᱚᱭ ᱠᱤᱨᱤᱧ ᱟᱹᱠᱷᱨᱤᱧ ᱫᱚ ᱚᱱᱟᱛᱮ ᱱᱩᱠᱩ ᱫᱤᱠᱩ ᱯᱩᱥᱤ ᱴᱷᱮᱱ ᱵᱚᱱ ᱟᱹᱠᱷᱨᱤᱧᱫᱟ ᱡᱟᱭᱜᱟ ᱥᱮ ᱡᱩᱢᱤ ᱚᱱᱟᱛᱮ ᱟᱵᱚ ᱦᱚᱲ ᱦᱚᱯᱚᱱ ᱦᱚᱸᱵᱚᱱ ᱞᱟᱛᱟᱨ ᱪᱟᱵᱟᱭᱱᱟ ᱩᱱᱠᱩ ᱜᱮᱵᱚᱱ ᱩᱱᱠᱩ ᱜᱮᱵᱚᱱ ᱵᱷᱟᱹᱜᱤᱭᱮᱫ ᱠᱚᱣᱟ ᱚᱱᱟᱛᱮ ᱩᱱᱠᱩ ᱴᱷᱮᱡ ᱴᱟᱠᱟ ᱯᱚᱭᱥᱟ ᱛᱟᱦᱮᱱ ᱠᱟᱱᱛᱮ ᱱᱩᱠᱩ ᱥᱟᱱᱛᱟᱞ ᱥᱚᱢᱟᱡᱽ ᱵᱟᱹᱭ ᱵᱟᱹᱭ ᱛᱮ ᱞᱟᱛᱟᱨᱚᱜ ᱠᱟᱱᱟ ᱟᱵᱚ ᱥᱟᱱᱛᱟᱞ ᱥᱚᱢᱟᱡᱽ ᱨᱮᱱ ᱦᱚᱸ ᱫᱤᱠᱩ ᱯᱩᱥᱤ ᱴᱷᱮᱱ ᱠᱚ ᱡᱟᱶᱟᱭᱚᱜ ᱠᱟᱱᱟ ᱡᱮ ᱱᱚᱣᱟ ᱩᱱᱠᱩ ᱫᱚ ᱱᱚᱣᱟ ᱵᱟᱵᱚᱫᱽ ᱛᱮ ᱡᱮ ᱦᱚᱲ ᱫᱚ ᱴᱟᱠᱟ ᱯᱚᱭᱥᱟ ᱛᱮ ᱵᱟᱵᱚᱱ ᱥᱮ ᱟᱨ ᱩᱱᱠᱩ ᱫᱚ ᱡᱟᱭᱜᱟ ᱡᱩᱢᱤ ᱠᱚ ᱟᱵᱚ ᱫᱚ ᱵᱟᱵᱚᱱ ᱠᱤᱨᱤᱧ ᱟᱹᱠᱷᱨᱤᱧᱫᱟ ᱚᱱᱟᱛᱮ ᱥᱟᱱᱛᱟᱞ ᱥᱚᱢᱟᱡᱽ ᱫᱚ ᱵᱟᱹᱲᱤᱡ ᱪᱟᱵᱟᱭᱮᱱ ᱛᱟᱵᱚᱱᱟ ᱟᱨ ᱢᱟ ᱡᱟᱜᱮ ᱤᱱᱟᱹᱜᱤᱧ ᱢᱩᱪᱟᱹᱫ ᱠᱮᱜ ᱠᱟᱱᱟ